ᱩᱱᱤᱥᱮ ᱡᱩᱞᱟᱭ ᱫᱩ ᱦᱟᱡᱟᱨ ᱛᱮᱭᱤᱥ ᱮᱠᱩᱥᱮ ᱡᱟᱱᱩᱣᱟᱨᱤ ᱫᱩ ᱦᱟᱡᱟᱨ ᱯᱚᱱᱮᱨᱳ ᱱᱚᱭᱮᱭ ᱟᱜᱚᱥᱴ ᱫᱩ ᱦᱟᱡᱟᱨ ᱥᱳᱞᱞᱳ ᱪᱟᱵᱵᱤᱥᱮ ᱡᱟᱱᱩᱣᱟᱨᱤ ᱫᱩ ᱦᱟᱡᱟᱨ ᱛᱮᱨᱚ ᱯᱚᱸᱪᱤᱥᱮ ᱰᱤᱥᱮᱢᱵᱚᱨ ᱫᱩ ᱦᱟᱡᱟᱨ ᱪᱳᱫᱽᱫᱳ ᱱᱚᱭᱮ ᱟᱜᱚᱥᱴ